ᱥᱟᱱᱛᱟᱲ ᱟᱵᱚᱣᱟᱜ ᱥᱟᱱᱛᱟᱲᱤ ᱯᱟᱹᱨᱥᱤ ᱟᱥᱛᱮ ᱟᱥᱛᱮ ᱟᱸᱫᱳᱲ ᱪᱟᱞᱟᱜ ᱠᱟᱱᱟ ᱟᱫ ᱪᱟᱵᱟᱜ ᱠᱟᱱᱟ ᱦᱤᱲᱤᱧ ᱫᱟᱵᱚᱱ ᱥᱟᱱᱛᱟᱞᱤ ᱯᱟᱹᱨᱥᱤ ᱟᱵᱚᱣᱟᱜ ᱯᱟᱹᱨᱥᱤ ᱢᱮᱱᱟᱜᱼᱟ ᱤᱥᱠᱩᱞ ᱠᱚᱞᱮᱡᱽ ᱠᱚᱨᱮ ᱦᱚᱸ ᱢᱮᱱᱟᱜ ᱠᱚᱣᱟ ᱢᱟᱪᱮᱫ ᱠᱚ ᱜᱚᱢᱠᱮ ᱠᱚ ᱥᱮᱬᱟᱣ ᱵᱚᱱᱟ ᱠᱚ ᱠᱤᱱᱛᱩ ᱜᱤᱫᱽᱨᱟᱹ ᱠᱚᱠᱚ ᱵᱷᱚᱛᱛᱤᱜ ᱠᱟᱱᱟ ᱥᱮ ᱟᱵᱚ ᱦᱚᱸᱵᱚᱱ ᱵᱷᱚᱛᱛᱤᱜ ᱠᱟᱱᱟ ᱮᱨᱯᱚᱨ ᱪᱟᱹᱠᱨᱤ ᱠᱚ ᱪᱟᱹᱠᱨᱤ ᱵᱟᱹᱠᱨᱤ ᱦᱚᱲ ᱠᱚ ᱵᱟᱡᱟᱨ ᱠᱚᱨᱮᱜ ᱵᱟᱦᱨᱮ ᱠᱚᱨᱮᱜ ᱡᱷᱟᱹᱞ ᱡᱷᱟᱹᱞ ᱠᱚᱨᱮᱜ ᱵᱟᱦᱨᱮ ᱫᱤᱥᱚᱢ ᱠᱚᱨᱮᱜ ᱠᱚ ᱪᱟᱹᱠᱨᱤ ᱵᱟᱹᱠᱨᱤᱭᱫᱟ ᱩᱱᱠᱩ ᱠᱚ ᱮᱴᱟᱜ ᱵᱷᱟᱥᱟᱛᱮ ᱮᱴᱟᱜ ᱞᱮᱵᱮᱞ ᱨᱮ ᱠᱚᱠᱚ ᱥᱮᱬᱟ ᱟᱠᱚ ᱠᱟᱱᱟ ᱮᱴᱟᱜ ᱜᱤᱫᱽᱨᱟᱹ ᱠᱚ ᱟᱵᱚᱣᱟᱜ ᱯᱟᱹᱨᱥᱤ ᱫᱚ ᱵᱟᱵᱚᱱ ᱥᱮᱬᱟ ᱟᱠᱚ ᱠᱟᱱᱟ ᱟᱵᱚ ᱟᱥᱛᱮ ᱟᱥᱛᱮ ᱟᱸᱫᱳᱲᱚᱜ ᱠᱟᱱᱟ ᱟᱫᱚᱜ ᱠᱟᱱᱟ ᱟᱵᱚ ᱠᱚᱣᱟᱜ ᱯᱟᱹᱨᱥᱤ ᱟᱵᱚ ᱠᱚᱨᱮᱱ ᱢᱟᱪᱮᱛ ᱠᱚᱜᱮ ᱡᱩᱫᱤ ᱮᱴᱟᱜ ᱯᱟᱹᱨᱥᱤᱛᱮ ᱡᱩᱫᱤ ᱠᱚ ᱥᱮᱬᱟ ᱟᱠᱚᱣᱟ ᱛᱟᱦᱚᱞᱮ ᱟᱵᱚ ᱠᱚᱨᱮᱱ ᱜᱤᱫᱽᱨᱟᱹ ᱠᱚ ᱥᱮ ᱟᱵᱚ ᱯᱟᱹᱨᱥᱤ ᱪᱤᱠᱟᱹ ᱛᱮᱵᱚᱱ ᱥᱮᱬᱟᱭᱟ ᱯᱟᱹᱨᱥᱤ ᱟᱵᱚᱣᱟᱜ ᱯᱟᱹᱨᱥᱤ ᱦᱚᱸ ᱟᱥᱛᱮ ᱟᱥᱛᱮ ᱜᱮ ᱟᱵᱚᱨᱮᱱ ᱜᱚᱢᱠᱮ ᱜᱚᱢᱠᱮ ᱛᱟᱠᱚ ᱢᱟᱪᱮᱫ ᱛᱟᱠᱚ ᱢᱮᱱᱟᱜ ᱠᱚᱣᱟ ᱤᱥᱠᱩᱞ ᱠᱚᱞᱮᱡᱽ ᱠᱚᱨᱮ ᱦᱚᱸ ᱦᱩᱭᱩᱜ ᱠᱟᱱᱟ ᱠᱮᱞᱟᱥ ᱠᱚ ᱤᱥᱠᱩᱞ ᱠᱚ ᱢᱮᱱᱟᱜ ᱜᱮᱭᱟ ᱥᱮᱬᱟ ᱠᱚ ᱞᱟᱹᱜᱤᱫ ᱢᱟᱪᱮᱫ ᱠᱚ ᱜᱚᱢᱠᱮ ᱠᱚ ᱢᱮᱱᱟᱜ ᱠᱚᱣᱟ ᱜᱤᱫᱽᱨᱟᱹ ᱠᱚᱦᱚᱸ ᱠᱚ ᱦᱤᱡᱩᱜᱼᱟ ᱴᱷᱤᱠ ᱴᱷᱟᱠ ᱵᱟᱝ ᱠᱚ ᱠᱮᱞᱟᱥ ᱠᱚᱣᱟ ᱵᱟᱝ ᱠᱚ ᱥᱮᱬᱟᱭᱟ ᱱᱤᱡᱮᱨᱟᱜ ᱯᱟᱹᱨᱥᱤ ᱫᱚ ᱟᱵᱚ ᱟᱫ ᱪᱟᱞᱟᱜᱼᱟ ᱟᱨ ᱵᱟᱦᱨᱮ ᱵᱟᱦᱨᱮ ᱠᱚᱨᱮ ᱫᱚ ᱚᱱᱮ ᱵᱟᱦᱨᱮ ᱵᱟᱦᱨᱮ ᱪᱟᱹᱠᱨᱤ ᱵᱟᱹᱠᱨᱤ ᱦᱚᱲ ᱠᱚ ᱮᱴᱟᱜ ᱞᱤᱯᱤ ᱛᱮ ᱮᱴᱟᱜ ᱵᱷᱟᱥᱟ ᱛᱮᱠᱚ ᱥᱮᱬᱟ ᱟᱠᱚ ᱮᱴᱟᱜ ᱠᱚ ᱟᱵᱚ ᱨᱮᱱ ᱟᱵᱚ ᱠᱚᱨᱮᱱ ᱜᱮ ᱵᱟᱦᱨᱮ ᱠᱚᱨᱮ ᱪᱟᱹᱠᱨᱤ ᱠᱚ ᱧᱟᱢ ᱠᱟᱫᱟ ᱱᱤᱡᱮᱨᱟᱜ ᱵᱷᱟᱥᱟ ᱠᱚᱦᱚᱸ ᱠᱚ ᱦᱤᱲᱤᱧᱟ ᱡᱟᱦᱟᱸ ᱨᱮᱜᱮᱢ ᱛᱟᱦᱮᱱ ᱱᱤᱡᱮᱨᱟᱜ ᱵᱷᱟᱥᱟ ᱯᱟᱹᱨᱥᱤ ᱞᱤᱯᱤ ᱟᱞᱚᱢ ᱦᱤᱲᱤᱧᱟ ᱟᱞᱚᱢ ᱟᱫᱟ